ᱥᱤᱧ ᱚᱛ ᱫᱤᱥᱚᱢ ᱨᱮᱱᱟᱜ ᱦᱚᱱᱚᱛ ᱫᱚ ᱢᱤᱫ ᱨᱮ ᱡᱷᱟᱲᱠᱷᱚᱸᱰ ᱵᱟᱨ ᱨᱮᱫᱚ ᱳᱰᱤᱥᱟ ᱟᱨ ᱯᱮ ᱨᱮᱫᱚ ᱛᱟᱢᱤᱞᱱᱟᱰᱩ ᱟᱨ ᱯᱩᱱ ᱨᱮᱫᱚ ᱛᱨᱤᱯᱩᱨᱟ ᱟᱨ ᱢᱚᱬᱮ ᱨᱮᱫᱚ ᱢᱚᱫᱽᱫᱷᱚᱯᱨᱚᱫᱮᱥ